ᱤᱧ ᱢᱤᱫᱴᱮᱱ ᱯᱨᱚᱰᱟᱠᱴ ᱤᱧ ᱦᱟᱛᱟᱣ ᱟᱠᱟᱫᱼᱟ ᱡᱟᱦᱟᱸ ᱨᱮᱭᱟᱜ ᱧᱩᱛᱩᱢ ᱫᱚ ᱦᱩᱭᱩᱜ ᱠᱟᱱᱟ ᱥᱚᱨᱥᱟ ᱰᱟᱵᱚᱨ ᱳᱭᱮᱞ ᱡᱟᱦᱟᱸ ᱫᱚ ᱩᱵ ᱨᱮᱠᱚ ᱵᱮᱵᱚᱦᱟᱨᱟ ᱵᱚᱦᱚᱜ ᱩᱵ ᱨᱮ ᱡᱟᱦᱟᱸ ᱢᱮᱱᱫᱚ ᱟᱹᱰᱤ ᱵᱷᱟᱹᱜᱤ ᱜᱮᱭᱟ ᱟᱨ ᱚᱱᱟ ᱚᱡᱚᱜ ᱠᱟᱛᱮᱫ ᱩᱵ ᱦᱮᱸᱫᱮ ᱦᱚᱸ ᱛᱟᱦᱮᱱᱟ ᱯᱞᱟᱥ ᱵᱚᱦᱚᱜ ᱦᱚᱸ ᱟᱹᱰᱤ ᱨᱮᱭᱟᱜᱲ ᱜᱮ ᱵᱩᱡᱷᱟᱹᱜᱼᱟ ᱟᱨ ᱩᱵ ᱡᱮ ᱧᱩᱨᱦᱟᱹ ᱵᱟᱲᱟᱜᱼᱟ ᱚᱱᱟ ᱧᱩᱨᱦᱟᱹ ᱠᱷᱚᱱ ᱦᱚᱸ ᱠᱚᱢᱟᱣ ᱧᱚᱜᱚᱜᱼᱟ ᱟᱹᱰᱤ ᱨᱟᱣᱟᱞ ᱵᱚᱦᱚᱜ ᱠᱚ ᱟᱹᱭᱠᱟᱹᱜᱼᱟ ᱚᱱᱟ ᱟᱹᱰᱤ ᱵᱮᱥ ᱜᱮᱭᱟ ᱚᱱᱟ ᱥᱩᱱᱩᱢ ᱵᱮᱵᱚᱦᱟᱨ ᱠᱟᱛᱮᱫ ᱟᱹᱰᱤ ᱢᱚᱡᱽ ᱤᱧ ᱟᱹᱭᱠᱟᱹᱣ ᱠᱟᱜᱼᱟ ᱟᱨ ᱤᱧ ᱚᱱᱟᱧ ᱵᱮᱵᱚᱦᱟᱨ ᱮᱫᱟ ᱠᱚᱱᱴᱤᱱᱤᱭᱩ ᱤᱧ ᱧᱮᱞᱛᱮ ᱯᱟᱥᱟ ᱯᱟᱥᱤ ᱟᱨᱦᱚᱸ ᱦᱚᱲᱠᱚ ᱵᱮᱵᱚᱦᱟᱨ ᱮᱫᱟ ᱚᱱᱟ ᱳᱭᱮᱞ ᱫᱚ ᱡᱟᱹᱥᱛᱤ ᱠᱟᱭ ᱫᱚ ᱵᱟᱝ ᱫᱟᱢᱼᱟ ᱡᱚᱛᱚᱦᱚᱲ ᱠᱤᱨᱤᱧ ᱨᱮᱭᱟᱜ ᱚᱵᱷᱤᱜᱚᱛᱟ ᱢᱮᱱᱟᱜ ᱛᱟᱵᱚᱱᱟ ᱳᱭ ᱵᱤᱥ ᱠᱷᱚᱱ ᱵᱤᱥ ᱦᱚᱸ ᱢᱮᱱᱟᱜᱼᱟ ᱥᱟᱴ ᱦᱚᱸ ᱢᱮᱱᱟᱜᱼᱟ ᱥᱳᱛᱛᱳᱨ ᱦᱚᱸ ᱢᱮᱱᱟᱜᱼᱟ ᱢᱮᱱᱟᱜᱼᱟ ᱚᱱᱟ ᱯᱨᱚᱰᱟᱠᱴ ᱡᱚᱛᱚ ᱦᱚᱲ ᱵᱮᱵᱚᱦᱟᱨ ᱞᱮᱜᱟᱭ ᱛᱟᱵᱚᱱ ᱯᱮ ᱵᱮᱵᱚᱦᱟᱨ ᱠᱟᱛᱮᱫ ᱵᱚᱱ ᱵᱩᱡᱷᱟᱹᱣᱟ ᱡᱮ ᱨᱮᱡᱟᱞᱴ ᱪᱮᱫ ᱞᱮᱠᱟ ᱱᱤᱭᱟᱹ ᱢᱮᱱ ᱠᱟᱛᱮᱫ ᱤᱧ ᱢᱩᱪᱟᱹᱫ ᱮᱫᱟ